ᱛᱷᱟᱨᱤ ᱵᱟᱴᱤᱨᱮ ᱚᱱᱠᱟᱱ ᱥᱤᱵᱤᱞ ᱟᱹᱜᱩ ᱞᱮᱠᱟᱱᱟᱜ ᱫᱚ ᱡᱟᱦᱟᱸ ᱞᱮᱠᱟ ᱥᱚᱱᱵᱟᱨ ᱦᱟᱴ ᱦᱩᱭᱩᱜᱼᱟ ᱦᱟᱴ ᱞᱮ ᱪᱟᱞᱟᱜᱼᱟ ᱩᱛᱩ ᱠᱚᱞᱮ ᱠᱤᱨᱤᱧ ᱟᱹᱜᱩᱭᱟ ᱟᱨ ᱡᱤᱞ ᱠᱚᱞᱮ ᱟᱹᱜᱩᱭᱟ ᱦᱟᱠᱩ ᱠᱚᱞᱮ ᱟᱹᱜᱩ ᱠᱚᱣᱟ ᱟᱨ ᱦᱟᱹᱠᱩ ᱫᱚ ᱟᱹᱜᱩ ᱠᱟᱛᱮ ᱟᱨᱩᱵ ᱠᱚᱣᱟᱞᱮ ᱯᱷᱟᱨᱟᱭ ᱠᱚᱣᱟᱞᱮ ᱯᱷᱟᱨᱟᱭ ᱠᱟᱛᱮ ᱥᱟᱥᱟᱝ ᱠᱚᱞᱮ

ᱩᱛᱩ ᱠᱟᱛᱮ ᱛᱷᱟᱹᱨᱤ ᱵᱟᱹᱴᱤ ᱨᱮ ᱞᱩ ᱠᱟᱛᱮ ᱞᱮ ᱡᱚᱢᱟ ᱟᱨ ᱡᱤᱞ ᱠᱚᱫᱚ ᱟᱜᱩᱭᱟᱞᱮ ᱟᱨ ᱟᱹᱜᱩ ᱠᱟᱛᱮ ᱞᱮ ᱜᱮᱫᱟ ᱜᱮᱫ ᱠᱩᱴᱤ ᱠᱟᱛᱮ ᱞᱮ ᱡᱚᱢ ᱜᱮᱫ ᱠᱩᱴᱤ ᱠᱟᱛᱮ ᱮᱸ ᱤᱭᱟᱹ ᱥᱮᱸᱜᱮᱞ ᱠᱚ ᱡᱩᱞ ᱵᱟᱲᱟ ᱠᱟᱛᱮ ᱠᱟᱱᱛᱤ ᱠᱚᱞᱮ ᱪᱚᱸᱫᱟᱭᱟ ᱥᱩᱱᱩᱢ ᱠᱚᱞᱮ ᱫᱩᱞᱟ ᱯᱮᱸᱭᱟᱡ ᱠᱚ ᱛᱮᱡ ᱯᱟᱛᱟ ᱠᱚ ᱟᱨ ᱡᱟᱦᱟᱸ ᱡᱤᱨᱟᱹ ᱠᱚᱞᱮ ᱨᱤᱫ ᱠᱟᱜᱼᱟ ᱜᱚᱨᱚᱢ ᱢᱚᱥᱞᱟ ᱠᱚ ᱢᱤᱴ ᱢᱚᱥᱞᱟ ᱠᱚ ᱢᱟᱥᱴᱚᱨ ᱢᱚᱥᱞᱟ ᱠᱚ ᱜᱩᱸᱰᱟᱹ ᱢᱚᱥᱞᱟ ᱠᱚ ᱟᱹᱰᱤᱜᱟᱱ ᱢᱚᱥᱞᱟ ᱯᱟᱛᱤ ᱞᱮ ᱮᱢ ᱠᱟᱜᱼᱟ ᱨᱤᱫ ᱠᱟᱜᱼᱟ ᱞᱮ ᱨᱟᱥᱩᱱ ᱯᱮᱸᱭᱟᱡ ᱚᱱᱟᱠᱚ ᱢᱟᱨᱤᱪ ᱠᱚ ᱤᱭᱟᱹ ᱠᱚ ᱤᱭᱟᱹ ᱠᱟᱛᱮ ᱞᱮ ᱨᱤᱫ ᱠᱟᱜᱼᱟ ᱟᱹᱰᱤ ᱰᱷᱮᱨ ᱞᱮ ᱮᱢ ᱠᱟᱜᱼᱟ ᱨᱤᱫ ᱵᱟᱲᱟ ᱠᱟᱛᱮ ᱚᱱᱟ ᱠᱚᱞᱮ ᱤᱥᱤᱱᱟ ᱡᱮᱛᱮᱞᱮ ᱵᱷᱟᱡᱟ ᱢᱮᱥᱟᱭᱟ ᱡᱚᱢ ᱴᱷᱤᱠ ᱟᱞᱮ ᱟᱨ ᱚᱱᱟ ᱯᱚᱨᱮ ᱚᱱᱟᱠᱚ ᱛᱷᱟᱹᱨᱤ ᱵᱟᱹᱴᱤ ᱨᱮ ᱞᱩ ᱠᱟᱛᱮᱞᱮ ᱡᱚᱢᱟ ᱡᱚᱢ ᱠᱟᱛᱮ ᱞᱮ ᱤᱭᱟᱹ ᱤᱥᱤᱱ ᱵᱟᱥᱟᱝ ᱠᱟᱛᱮᱞᱮ ᱡᱚᱢᱟ